ᱦᱮᱸ ᱟᱢ ᱫᱚ ᱪᱟ ᱫᱚᱠᱟᱱ ᱵᱟᱞᱟ ᱪᱟ ᱫᱚᱠᱟᱱ ᱵᱟᱹᱞᱤ ᱟᱫᱚ ᱢᱮᱱᱫᱟᱹᱧ ᱟᱢᱟᱜ ᱪᱟ ᱫᱚᱠᱟᱱ ᱨᱮ ᱪᱮᱫ ᱪᱮᱫ ᱠᱚ ᱧᱟᱢᱚᱜᱼᱟ

ᱚ ᱟᱨ ᱢᱮᱱᱫᱟᱹᱧ ᱯᱷᱩᱪᱠᱟ ᱠᱚᱫᱚ ᱵᱟᱝ ᱧᱟᱢᱚᱜᱼᱟ ᱚ ᱚ ᱚᱱᱟᱜᱮ ᱫᱚᱠᱟᱱ ᱢᱟ ᱵᱟᱹᱧ ᱧᱮᱞ ᱟᱠᱟᱫ ᱟᱨ ᱤᱧ ᱱᱚᱛᱮ ᱱᱟᱣᱟ ᱜᱮᱧ ᱦᱮᱡ ᱟᱠᱟᱱᱟ ᱛᱚ ᱪᱟ ᱫᱚᱠᱟᱱ ᱨᱮ ᱢᱟᱱᱮᱧ ᱪᱟᱞᱟᱜᱼᱟ ᱟᱫᱚ ᱱᱟᱢᱵᱟᱨᱤᱧ ᱧᱟᱢ ᱟᱠᱟᱫᱟ ᱠᱚᱭ ᱟᱠᱟᱫ ᱠᱚᱭᱟᱹᱧ ᱟᱫᱚ ᱠᱚ ᱮᱢᱟᱣ ᱟᱠᱟᱫᱤᱧᱟ ᱪᱟ ᱫᱚᱠᱟᱱ ᱨᱮ ᱟᱫᱚ ᱚᱱᱟ ᱜᱮᱧ ᱜᱩᱱᱟᱹᱱᱚᱜ ᱠᱟᱱᱟ ᱪᱮᱫ ᱠᱚᱧ ᱡᱚᱢᱟ ᱚᱸᱰᱮ ᱪᱟ ᱫᱚᱠᱟᱱ ᱨᱤᱧ ᱧᱟᱢᱟ ᱥᱮ ᱵᱟᱹᱧ ᱧᱟᱢᱟ ᱟᱨ ᱜᱷᱩᱜᱽᱱᱤ ᱪᱚᱯ ᱵᱟᱝ ᱧᱟᱢᱚᱜᱼᱟ ᱚ ᱫᱷᱚᱱᱤᱭᱟᱹ ᱪᱚᱯ

ᱫᱷᱩᱱᱭᱟᱹ ᱪᱚᱯ ᱚᱱᱟ ᱠᱚᱜᱮ ᱢᱟᱱᱮ ᱡᱚᱢᱮᱧ ᱢᱮᱱᱫᱟ ᱟᱫᱚ ᱧᱟᱢᱚᱜᱼᱟᱥᱮ ᱵᱟᱝ ᱧᱟᱢᱚᱜᱼᱟ ᱚᱱᱟᱛᱤᱧ ᱠᱩᱞᱤᱭᱮᱫ ᱢᱮᱭᱟ ᱵᱚᱞᱮ ᱚ ᱫᱟᱢ ᱫᱚ ᱡᱟᱦᱟᱸ ᱛᱤᱱᱟᱹᱜ ᱜᱮ ᱫᱟᱢ ᱚᱪᱚᱜ ᱫᱟᱢ ᱫᱚ ᱡᱟᱦᱟᱸ ᱛᱤᱱᱟᱹᱜ ᱜᱮ ᱫᱟᱢ ᱚᱪᱚᱜ ᱧᱟᱢ ᱞᱮᱠᱷᱟᱱ ᱜᱮᱧ ᱦᱩᱭᱮᱱᱟ ᱤᱧ ᱴᱷᱮᱱ ᱫᱚ ᱯᱚᱭᱥᱟ ᱱᱤᱭᱮ ᱫᱚ ᱟᱞᱚᱢ ᱪᱤᱱᱛᱟᱹᱜᱼᱟ ᱯᱚᱭᱥᱟ ᱱᱤᱭᱮ ᱫᱚ ᱟᱞᱚᱢ ᱴᱮᱱᱥᱮᱱᱚᱜᱼᱟ ᱦᱮᱸ ᱡᱟᱦᱟᱸ ᱛᱤᱱᱟᱹᱜ ᱜᱮ ᱫᱟᱢ ᱚᱪᱚᱜ ᱤᱧᱤᱧ ᱧᱟᱢ ᱞᱮᱠᱷᱟᱱ ᱦᱩᱭᱮᱱᱟ ᱟᱨ ᱠᱚᱯᱷᱤ ᱠᱚ ᱵᱟᱝ ᱧᱟᱢᱚᱜᱼᱟ ᱚ ᱚ ᱛᱟᱦᱚᱞᱮ ᱫᱚᱠᱟᱱ ᱫᱚ ᱫᱤᱱᱢᱟᱱ ᱡᱷᱤᱡ ᱛᱟᱦᱮᱱᱟ ᱥᱮ ᱢᱟᱱᱮ ᱢᱤᱫ ᱴᱟᱭᱤᱢ ᱡᱷᱤᱡ ᱛᱟᱦᱮᱱᱟ ᱦᱚᱸ ᱦᱚᱸ ᱦᱮᱸ ᱦᱮᱸ ᱴᱷᱤᱠ ᱜᱮᱭᱟ ᱟᱪᱪᱷᱟ ᱟᱹᱭᱩᱵ ᱵᱮᱞᱟ ᱴᱟᱭᱤᱢ ᱦᱟᱸᱜ ᱤᱧ ᱪᱟᱞᱟᱜᱼᱟ ᱴᱷᱤᱠ ᱜᱮᱭᱟ